ᱡᱚᱦᱟᱨ ᱜᱮ ᱚᱠᱚᱭ ᱵᱮᱱ ᱢᱮᱱᱫᱟ ᱯᱷᱤᱞᱤᱯᱠᱟᱨᱴ ᱠᱷᱚᱱ ᱦᱮᱸ ᱢᱤᱫᱴᱟᱱ ᱚᱰᱟᱨ ᱮᱢ ᱦᱩᱭ ᱞᱮᱱᱟ ᱡᱟᱦᱟᱸ ᱫᱚ ᱛᱤᱦᱤᱧ ᱜᱮ ᱧᱟᱢ ᱠᱮᱫᱟ ᱟᱨ ᱟᱹᱰᱤ ᱠᱩᱥᱤ ᱵᱩᱡᱷᱟᱹᱣ ᱮᱱᱟ ᱟᱯᱮ ᱴᱷᱤᱠ ᱥᱚᱢᱚᱭᱨᱮ ᱰᱮᱞᱤᱵᱷᱟᱨᱤ ᱞᱟᱹᱜᱤᱫ ᱛᱮ ᱤᱧᱟᱹᱜ ᱯᱟᱥᱴᱟ ᱥᱮᱱ ᱠᱷᱚᱱ ᱟᱭᱢᱟ ᱥᱟᱨᱦᱟᱣ